ᱵᱷᱟᱨᱚᱛᱤᱭᱟᱹ ᱠᱟᱹᱣᱰᱤ ᱟᱹᱨᱤ ᱛᱚ ᱱᱤᱛᱚᱜ ᱡᱟ ᱥᱩᱡᱚᱠ ᱥᱩᱵᱤᱫᱟ ᱵ ᱚᱱ ᱧᱟᱢ ᱮᱫᱟ ᱛᱟᱯᱚᱨ ᱤᱱᱴᱟᱨᱱᱮᱴ ᱵᱮᱸᱠᱤᱝ ᱥᱮ ᱰᱤᱡᱤᱴᱮᱞ ᱯᱮᱢᱮᱱᱴ ᱵᱮᱸᱠ ᱟᱵᱚ ᱟᱭᱢᱟ ᱠᱤᱪᱷᱩ ᱥᱟᱦᱟᱡᱚ ᱛᱮᱵᱚᱱ ᱠᱟᱱᱟ ᱥᱮᱫᱟᱭ ᱫᱚ ᱱᱤᱭᱟᱹ ᱠᱚᱫᱚ ᱵᱟᱝ ᱛᱟᱦᱮᱸ ᱠᱟᱱᱟ ᱱᱤᱛᱚᱜ ᱮᱢᱚᱱ ᱥᱩᱡᱚᱠ ᱥᱩᱵᱤᱫᱟ ᱦᱩᱭᱟᱠᱟᱱᱟ ᱡᱮ ᱦᱟᱴ ᱵᱟᱡᱟᱨᱮᱢ ᱪᱟᱞᱟᱜᱼᱟ ᱯᱩᱭᱥᱟᱹ ᱴᱟᱠᱟ ᱯᱚᱠᱮᱴ ᱨᱮ ᱵᱟᱢ ᱤᱫᱤᱭᱟ ᱟᱢ ᱯᱷᱳᱱᱼᱯᱮ ᱥᱮ ᱯᱮᱢᱮᱱᱴ ᱵᱮᱸᱠ ᱟᱭᱢᱟ ᱨᱚᱠᱚᱢ ᱛᱮ ᱤᱱᱴᱟᱨᱱᱮᱴ ᱢᱟᱫᱽᱫᱷᱚᱢ ᱛᱮ ᱴᱟᱠᱟ ᱵᱚ ᱮᱢᱟᱭᱟ ᱥᱮ ᱡᱟᱦᱟᱸ ᱨᱮᱜᱮᱢ ᱪᱟᱞᱟᱣ ᱟᱠᱟᱱᱟ ᱟᱢ ᱴᱟᱠᱟ ᱵᱟᱹᱱᱩᱜ ᱛᱟᱢᱟ ᱡᱟᱦᱟᱭ ᱟᱢᱨᱮᱱ ᱵᱩᱱᱫᱷᱩ ᱥᱮ ᱡᱟᱦᱟᱭ ᱴᱟᱜ ᱯᱷᱩᱱᱟᱭᱟᱢ ᱢᱮᱛᱟᱭᱟᱢ ᱴᱟᱠᱟ ᱵᱟᱹᱱᱩᱜ ᱛᱤᱧᱟᱹ ᱠᱩᱞᱟᱹᱧ ᱢᱮ ᱚᱸᱰᱮ ᱠᱷᱚᱡ ᱜᱮ ᱟᱢ ᱠᱩᱫᱮ ᱛᱟᱦᱮᱸ ᱠᱟᱱᱟ ᱱᱚᱜ ᱚᱭ ᱡᱮ ᱤᱱᱴᱟᱨᱱᱮᱴ ᱩᱱᱟᱹᱜ ᱥᱟᱦᱟ ᱡᱚ ᱟᱠᱟᱫ ᱵᱚᱱᱟ ᱟᱨ ᱟᱢᱮᱢ ᱢᱮᱱ ᱞᱟᱹᱜᱤᱫ ᱡᱮ ᱱᱚᱛᱮ ᱩᱱᱟᱹᱜ ᱯᱚᱨᱤ ᱵᱚᱨᱛᱚᱱ ᱟᱠᱟᱫ ᱵᱚᱱᱟ ᱩᱱᱟᱹᱜ ᱰᱮᱵᱞᱳᱵ ᱟᱠᱟᱱ ᱦᱩᱭᱟᱠᱟᱱ ᱚᱱᱟ ᱥᱟᱶ ᱥᱟᱶᱛᱮ ᱛᱮᱜᱮ ᱟᱵᱚ ᱥᱟᱶᱛᱟᱞ ᱠᱚᱣᱟᱜ ᱟᱹᱨᱤ ᱪᱟᱹᱞᱤ ᱥᱮ ᱮᱴᱟᱜᱟᱜ ᱵᱟᱨᱥᱟ ᱨᱮᱱᱟᱜ ᱵᱮᱵᱚᱦᱟᱨ ᱡᱚᱛᱚ ᱠᱤᱪᱷᱩ ᱟᱵᱚᱣᱟᱜ ᱩᱱᱱᱚᱭᱚᱱ ᱦᱩᱭᱩᱜ ᱠᱟᱱ ᱛᱟᱵᱚᱱᱟ ᱚᱱᱟᱛᱮ ᱤᱱᱴᱟᱨᱱᱮᱴ ᱵᱮᱸᱠᱤᱝ ᱰᱤᱡᱤᱴᱟᱞ ᱯᱮᱢᱮᱱᱴ ᱵᱮᱸᱠ ᱩᱱᱠᱩ ᱩᱱᱠᱩᱣᱟᱜ ᱪᱮᱫ ᱞᱮᱠᱟᱛᱮ ᱟᱵᱚᱣᱟᱜ ᱠᱟᱹᱣᱰᱤ ᱜᱚᱲᱚ ᱥᱚᱯᱚᱦᱚᱫᱮ ᱮᱢᱟ ᱵᱚᱱ ᱠᱟᱱᱟ ᱱᱚᱝᱠᱟᱛᱮ ᱟᱵᱚᱣᱟᱜ ᱦᱚᱸ ᱞᱟᱦᱟ ᱪᱟᱞᱟᱜ ᱠᱟᱱᱟ ᱟᱵᱚᱣᱟᱜ ᱟᱹᱨᱤ ᱪᱟᱹᱞᱤ ᱦᱚᱸ